ᱤᱧ ᱦᱟᱹᱠᱩ ᱥᱟᱵ ᱨᱮᱫᱚ ᱠᱤᱪᱷᱩ ᱠᱤᱱᱛᱩ ᱢᱤᱫᱴᱮᱡ ᱡᱤᱱᱤᱥ ᱤᱧ ᱦᱟᱠᱚ ᱥᱟᱵ ᱨᱮᱫᱚ ᱠᱤᱱᱛᱩ ᱢᱤᱫᱴᱮᱡ ᱡᱤᱱᱤᱥ ᱪᱮᱞᱮᱧᱡᱽᱫᱚ ᱦᱩᱭᱩᱜ ᱠ ᱟᱱᱟ ᱛᱷᱟᱹᱨᱤ ᱯᱷᱟᱹᱛᱭᱟᱹᱜ ᱡᱷᱟᱹᱞᱤ ᱴᱟᱯᱟ ᱢᱩᱪᱩ ᱵᱟᱹᱞᱴᱤᱱ ᱰᱮᱯᱪᱤ ᱡᱟᱦᱟᱸ ᱠᱟᱞᱵᱳᱭᱥᱟᱠᱷ ᱡᱟᱦᱟᱸ ᱠᱟᱞᱵᱳᱭᱥᱟᱠᱷ ᱨᱮᱱᱟᱜ ᱦᱚᱭ ᱵᱟᱝ ᱵᱷᱟᱨᱚᱸᱰᱩᱛᱮ ᱟᱵᱚ ᱚᱲᱟᱜᱼᱫᱩᱣᱟᱹᱨ ᱫᱟᱨᱮ ᱩᱞ ᱡᱚᱠᱚᱭ ᱠᱚᱴᱟ ᱧᱩᱨᱦᱟᱹᱭᱟ ᱦᱚᱭᱛᱮ ᱧᱩᱨᱩᱜᱼᱟ ᱞᱤᱪᱩ ᱦᱚᱭᱛᱮ ᱧᱩᱨᱩᱜᱼᱟ ᱚᱲᱟᱜᱼᱫᱩᱣᱟᱹᱨ ᱦᱚᱭᱛᱮ ᱵᱟᱹᱲᱤᱡᱟᱭ ᱟᱨ ᱟᱭᱢᱟ ᱨᱚᱠᱚᱢ ᱡᱤᱱᱤᱥᱮ ᱵᱟᱹᱲᱤᱡᱟ